ᱵᱷᱟᱨᱚᱛ ᱫᱤᱥᱚᱢ ᱫᱚ ᱵᱚᱞ ᱠᱷᱮᱞᱳᱰ ᱛᱮᱫᱚ ᱟᱹᱰᱤ ᱞᱟᱛᱟᱨ ᱜᱮᱭᱟ ᱡᱮᱜᱮᱛ ᱡᱟᱠᱟᱛ ᱨᱮ ᱫᱟᱣ ᱧᱟᱢ ᱞᱟᱹᱜᱤᱫ ᱟᱹᱰᱤ ᱜᱮ ᱠᱩᱨᱩᱢᱩᱴᱩ ᱦᱩᱭᱩᱜ ᱛᱟᱵᱚᱱᱟ ᱟᱨ ᱠᱟᱹᱴᱤᱡ ᱵᱟᱹᱵᱩ ᱛᱟᱠᱚ ᱠᱷᱮᱞᱳᱰ ᱥᱮᱬᱟ ᱠᱚ ᱦᱩᱭᱩᱜ ᱛᱟᱵᱚᱱᱟ ᱟᱨ ᱥᱮᱬᱟ ᱠᱚ ᱦᱚᱸ ᱟᱨ ᱵᱷᱟᱜᱮ ᱠᱳᱪ ᱫᱚᱨᱠᱟᱨᱚᱜ ᱠᱟᱱᱟ ᱟᱨ ᱢᱟᱦᱟᱸᱭ ᱵᱷᱟᱜᱮ ᱠᱷᱮᱞᱳᱰ ᱨᱮᱦᱚᱸ ᱫᱟᱣ ᱵᱟᱭ ᱧᱟᱢ ᱮᱫᱟ ᱡᱟᱛᱮᱜ ᱩᱱᱤ ᱦᱚᱸ ᱫᱟᱣ ᱮ ᱧᱟᱢ ᱢᱟ ᱟᱨ ᱯᱚᱨᱤᱠᱟᱴᱷᱟᱢᱚ ᱵᱷᱟᱜᱮ ᱴᱷᱤᱠ ᱫᱚᱨᱠᱟᱨᱚᱜ ᱠᱟᱱᱟ ᱛᱟᱦᱚᱞᱮ ᱠᱷᱟᱱ ᱜᱮ ᱟᱵᱚ ᱦᱚᱸ ᱡᱮᱜᱮᱛ ᱡᱟᱠᱟᱛ ᱨᱮ ᱫᱟᱣ ᱵᱚᱱ ᱧᱟᱢᱟ